ᱡᱟᱦᱟᱸ ᱡᱮ ᱤᱧᱤᱧ ᱞᱟᱹᱭ ᱞᱮᱫᱟ ᱢᱮᱱᱛᱮ ᱤᱧᱫᱚ ᱥᱯᱤᱠᱟᱨ ᱤᱧ ᱵᱟᱹᱲᱤᱡ ᱟᱠᱟᱫᱼᱟ ᱛᱚ ᱤᱧᱤᱧ ᱟᱥᱟ ᱞᱮᱫᱟ ᱢᱮᱱᱛᱮ ᱢᱤᱫᱴᱟᱹᱝ ᱵᱷᱟᱹᱜᱤᱭᱟᱱ ᱥᱯᱤᱠᱟᱨ ᱤᱧ ᱦᱟᱛᱟᱣᱟ ᱡᱟᱦᱟᱸ ᱫᱚ ᱟᱭᱢᱟ ᱫᱤᱱ ᱥᱮᱱᱚᱜᱼᱟ ᱛᱚ ᱚᱱᱟ ᱥᱯᱤᱠᱟᱨ ᱦᱟᱛᱟᱣ ᱠᱟᱛᱮ ᱢᱤᱫ ᱥᱚᱯᱛᱟᱦᱚᱸ ᱯᱚᱨᱮ ᱠᱷᱚᱱ ᱚᱱᱟ ᱟᱸᱡᱚᱢ ᱡᱮ ᱠᱷᱟᱨᱟᱯᱮᱱ ᱛᱤᱧᱟᱹ ᱛᱟᱨᱯᱚᱨᱮ ᱵᱟᱨᱫᱤᱱ ᱚᱱᱟ ᱵᱮᱱᱟᱣ ᱠᱟᱛᱮ ᱵᱟᱨᱫᱤᱱ ᱜᱟᱱ ᱥᱮᱱ ᱮᱱᱟ ᱛᱟᱨᱯᱚᱨᱮ ᱯᱷᱤᱨ ᱜᱮ ᱠᱷᱟᱨᱟᱯ ᱨᱩᱣᱟᱹᱲ ᱮᱱᱟ ᱚᱱᱟ ᱤᱫᱤᱛᱮ ᱤᱧᱫᱚ ᱚᱱᱟ ᱥᱯᱤᱠᱟᱨ ᱠᱚᱫᱚ ᱵᱟᱹᱧ ᱠᱩᱥᱤᱭᱟᱜᱼᱟ